ᱟᱞᱮ ᱱᱚᱣᱟ ᱟᱹᱛᱩ ᱯᱟᱲᱟ ᱴᱚᱴᱷᱟ ᱨᱮᱫᱚ ᱵᱷᱮᱜᱟᱨ ᱫᱚ ᱱᱤᱭᱟᱹᱜᱮᱭᱟ ᱠᱷᱮᱞᱳᱰ ᱨᱮᱱᱟᱜ ᱵᱷᱮᱜᱟᱨ ᱫᱚ ᱱᱤᱭᱟᱹ ᱜᱮᱭᱟ ᱜᱮᱢ ᱨᱮᱱᱟᱜ ᱵᱷᱮᱜᱟᱨ ᱫᱚ ᱡᱮ ᱢᱤᱫ ᱵᱮᱞᱟ ᱜᱮᱠᱚ ᱜᱮᱢ ᱠᱚ ᱠᱷᱮᱞᱳᱜ ᱛᱟᱦᱮᱱ ᱪᱟᱦᱮ ᱯᱷᱩᱴᱵᱚᱞ ᱪᱟᱦᱮ ᱠᱨᱤᱠᱮᱴ ᱛᱚ ᱱᱤᱭᱟᱹ ᱠᱟᱨᱚᱱ ᱛᱮ ᱩᱱᱠᱩ ᱢᱤᱫ ᱫᱷᱟᱣ ᱜᱮᱠᱚ ᱜᱮᱢ ᱠᱚ ᱠᱷᱮᱞᱚᱜ ᱛᱟᱦᱮᱸᱫ ᱥᱮ ᱵᱷᱮᱜᱟᱨ ᱜᱮᱭᱟ ᱱᱤᱭᱟᱹᱜᱮ ᱡᱮ ᱦᱤᱱᱟᱹ ᱱᱤᱭᱟᱹ ᱠᱟᱹᱢᱤᱛᱮ ᱵᱮᱥᱛᱚ ᱠᱚ ᱛᱟᱦᱮᱱᱟ ᱛᱚ ᱱᱚᱛᱮ ᱚᱠᱚᱭ ᱜᱩᱯᱤ ᱪᱟᱞᱟᱣ ᱠᱟᱱᱟᱭ ᱚᱠᱚᱭ ᱥᱠᱩᱞᱮ ᱪᱟᱞᱟᱣ ᱠᱟᱱᱟ ᱚᱠᱚᱭ ᱫᱚ ᱟᱨᱚ ᱦᱤᱱᱟᱹ ᱱᱤᱭᱟᱹ ᱪᱮᱫ ᱠᱚᱭ ᱪᱟᱥ ᱮᱫᱟᱭ ᱱᱤᱭᱟᱹ ᱠᱟᱨᱚᱱᱛᱮ ᱵᱷᱮᱜᱟᱨ ᱫᱚ ᱱᱚᱱᱛᱮ ᱫᱚ ᱱᱤᱝᱠᱟᱹ ᱢᱮᱱᱟᱜᱼᱟ ᱛᱟᱨᱯᱚᱨᱮ ᱵᱤᱞᱟᱹᱛ ᱫᱤᱥᱚᱢ ᱨᱮᱫᱚ ᱦᱩᱭᱩᱜ ᱠᱟᱱᱟ ᱵᱟᱨᱫᱷᱟᱣ ᱠᱚ ᱜᱮᱢᱚᱜᱼᱟ ᱚᱱᱛᱮ ᱫᱚ ᱵᱷᱮᱜᱟᱨ ᱫᱚ ᱵᱟᱝ ᱛᱟᱦᱮᱱᱟ ᱚᱱᱛᱮ ᱫᱚ ᱵᱟᱨᱫᱷᱟᱣ ᱠᱚ ᱜᱮᱢ ᱠᱚ ᱠᱷᱮᱞ ᱫᱟᱲᱮᱭᱟᱜᱼᱟ ᱥᱮᱛᱟᱜ ᱵᱮᱞᱟ ᱢᱤᱫ ᱫᱷᱟᱣ ᱟᱨ ᱟᱭᱩᱵ ᱵᱮᱞᱟ ᱢᱤᱫᱫᱷᱟᱣ ᱥᱮ ᱢᱟᱡᱟᱱ ᱯᱚᱨ ᱦᱚᱸᱠᱚ ᱠᱷᱮᱞ ᱫᱟᱲᱮᱭᱟᱜᱼᱟ ᱢᱤᱫ ᱫᱷᱟᱣ ᱢᱟᱡᱟᱱ ᱯᱚᱨ ᱫᱚ ᱜᱚᱨᱚᱢ ᱠᱷᱟᱹᱛᱤᱨ ᱛᱮ ᱵᱟᱝ ᱠᱚ ᱠᱷᱮᱞ ᱫᱟᱲᱮᱭᱟᱜᱼᱟ ᱥᱤᱛᱩᱝ ᱛᱟᱦᱮᱱᱟᱛᱚ ᱚᱱᱟ ᱟᱹᱭᱠᱟᱹᱣᱛᱮ ᱟᱨ ᱱᱚᱱᱛᱮ ᱫᱚ ᱱᱚᱜᱼᱚ ᱱᱚᱝᱠᱟ ᱢᱟᱱᱮ ᱵᱩᱨᱩ ᱫᱤᱥᱚᱢ ᱨᱮ ᱫᱚ ᱦᱤᱱᱟᱹᱱᱤᱭᱟᱹ ᱠᱟᱹᱢᱤ ᱠᱟᱹᱢᱤ ᱵᱟᱝᱠᱷᱟᱱ ᱫᱚ ᱠᱚᱱᱚ ᱡᱚᱢᱟᱜ ᱨᱮᱱᱟᱜ ᱠᱚᱱᱚ ᱤᱭᱟᱹ ᱵᱟᱢ ᱧᱟᱢᱟ ᱥᱩᱵᱤᱫᱟ ᱵᱟᱢ ᱧᱟᱢᱟ ᱥᱮ ᱱᱚᱱᱛᱮ ᱫᱚ ᱠᱚᱱᱚ ᱠᱳᱢᱯᱟᱱᱤ ᱛᱚᱢᱯᱟᱱᱤ ᱠᱚᱦᱚᱸ ᱵᱟᱹᱱᱩᱜᱼᱟ ᱡᱮ ᱠᱟᱹᱢᱤ ᱠᱟᱛᱮᱫ ᱮᱢ ᱟᱨᱡᱟᱣᱟ ᱱᱚᱝᱠᱟ ᱦᱚᱸ ᱵᱟᱱᱩᱜᱼᱟ ᱱᱚᱱᱛᱮ ᱫᱚ ᱡᱮ ᱠᱳᱱᱳ ᱡᱟᱦᱟᱸᱭ ᱡᱩᱫᱤ ᱠᱟᱹᱢᱤ ᱟᱹᱪᱩ ᱠᱮᱫ ᱢᱮᱭᱟᱭ ᱮᱱᱠᱷᱟᱱ ᱟᱢ ᱠᱟᱹᱢᱤ ᱢᱮ ᱟᱨ ᱠᱟᱹᱢᱤ ᱠᱟᱛᱮᱫ ᱟᱨᱡᱟᱣ ᱢᱮ ᱟᱨ ᱠᱷᱮᱞᱳᱰ ᱥᱮᱫ ᱦᱚᱸ ᱟᱨ ᱜᱚᱲᱚ ᱮᱢᱚᱜ ᱢᱮ ᱠᱤ ᱱᱚᱝᱠᱟ ᱡᱟᱦᱟᱸᱨᱮ ᱡᱩᱫᱤ ᱜᱮᱢ ᱦᱩᱭᱩᱜ ᱠᱟᱱᱟ ᱚᱱᱛᱮ ᱦᱚᱸ ᱧᱮᱞ ᱪᱟᱞᱟᱜ ᱢᱮ ᱟᱨ ᱱᱤᱠᱟᱹ ᱚᱲᱟᱜ ᱠᱷᱚᱱ ᱛᱚ ᱵᱟᱝᱠᱚ ᱮᱢᱫᱟᱲᱮᱭᱟᱢᱟ ᱡᱩᱫᱤ ᱟᱢ ᱠᱷᱮᱞᱳᱰᱮᱢ ᱪᱟᱞᱟᱜ ᱨᱮᱦᱚᱸ ᱛᱚ ᱱᱤᱭᱟᱹ ᱠᱟᱨᱚᱱ ᱛᱮ ᱢᱟᱱᱮ ᱡᱚᱛᱚ ᱦᱚᱲ ᱜᱮ ᱚᱱᱠᱟᱱᱟᱜ ᱚᱥᱩᱵᱤᱛᱟ ᱛᱟᱦᱮᱱ ᱛᱟᱠᱚᱣᱟ ᱚᱱᱟ ᱠᱟᱨᱚᱱ ᱛᱮ ᱜᱮᱢ ᱫᱚ ᱚᱱᱠᱟ ᱠᱤᱪᱷᱩ ᱵᱷᱮᱜᱟᱨ ᱜᱮᱭᱟ